ᱡᱚᱦᱟᱨ ᱜᱮ ᱜᱚᱢᱠᱮ ᱛᱤᱞᱟᱹᱵᱚᱱᱤ ᱠᱷᱚᱱ ᱞᱤᱧ ᱞᱟᱹᱭᱮᱫᱟ ᱡᱟᱦᱟᱸ ᱫᱚ ᱟᱹᱞᱤᱧ ᱞᱤᱧ ᱚᱰᱟᱨ ᱞᱮᱫᱟ ᱜᱤᱫᱽᱨᱟᱹ ᱞᱟᱹᱜᱤᱫ ᱡᱚᱢᱟᱜ ᱪᱤᱠᱮᱱ ᱵᱤᱨᱭᱟᱱᱤ ᱚᱱᱟ ᱡᱚᱢᱟᱜ ᱫᱚ ᱛᱤᱥ ᱨᱮᱪᱚ ᱢᱟᱱᱮ ᱚᱠᱟ ᱦᱤᱞᱟᱹᱜ ᱪᱚᱯᱮ ᱤᱭᱟᱹᱣ ᱠᱟᱫᱟ ᱢᱟᱱᱮ ᱯᱮᱠ ᱠᱟᱫᱟᱯᱮ ᱠᱤᱱᱛᱩ ᱚᱱᱟ ᱫᱚ ᱠᱳᱱᱳ ᱠᱟᱨᱚᱱ ᱵᱚᱥᱚᱛᱚ ᱛᱮ ᱵᱟ ᱲᱤᱡ ᱠᱟᱱᱟ ᱪᱮᱫᱟᱜ ᱥᱮ ᱚᱱᱟ ᱵᱟᱹᱲᱤᱡᱼᱟᱜ ᱫᱚ ᱟᱨ ᱡᱚᱢ ᱫᱚ ᱵᱟᱝ ᱜᱟᱱᱚᱜᱼᱟ ᱪᱮᱫᱟᱜ ᱥᱮ ᱜᱤᱫᱽᱨᱟᱹᱣᱟᱜ ᱞᱟᱞᱚᱪ ᱵᱟᱝ ᱥᱟᱢᱲᱟᱜ ᱠᱟᱱᱟ ᱢᱮᱱᱠᱷᱟᱱ ᱚᱱᱟ ᱠᱷᱟᱹᱛᱤᱨ ᱛᱮ ᱞᱟᱹᱭᱟᱜ ᱠᱟᱱᱟ ᱞᱤᱧ ᱡᱮ ᱟᱨᱚ ᱡᱩᱫᱤ ᱱᱟᱣᱟ ᱜᱟᱱᱛᱮ ᱚᱱᱟ ᱚᱰᱟᱨ ᱵᱮᱱ ᱮᱢ ᱠᱤᱞᱤᱧᱟ ᱟᱹᱰᱤᱜᱮ ᱵᱷᱟᱞᱮ ᱠᱚᱜᱼᱟ